ᱦᱮᱸᱻ ᱢᱮᱱᱫᱟᱹᱧ ᱵᱮᱝᱠᱮ ᱮᱠᱟᱣᱩᱴᱮᱢ ᱠᱷᱩᱞᱟᱹᱣ ᱩᱱᱤᱢ ᱢᱮᱱᱫᱟ

ᱚᱻ ᱢᱮᱱᱫᱟᱹᱧ ᱪᱮᱫ ᱤᱧ ᱟᱢ ᱴᱷᱮᱡ ᱵᱮᱝᱠᱮ ᱮᱠᱟᱣᱩᱱᱴ ᱠᱷᱩᱩᱞᱟᱹᱭᱤᱧ ᱢᱮᱱᱫᱟ ᱟᱫᱚ ᱪᱮᱫ ᱠᱚ ᱰᱚᱠᱩᱢᱮᱱᱴᱥ ᱞᱟᱜᱟᱣᱟᱧᱟ ᱠᱟᱹᱴᱤᱜ ᱮᱢ ᱞᱟᱹᱭᱟᱹᱧᱟ ᱞᱟᱹᱭᱟᱹᱧᱢᱮ

ᱚᱻ ᱟᱨ ᱢᱟᱱᱮ ᱵᱚᱭᱚᱥᱫᱚ ᱛᱤᱱᱟᱹᱜ ᱠᱷᱚᱡ ᱛᱤᱱᱟᱹᱜ ᱠᱷᱚᱡ ᱠᱚᱨᱟᱣ ᱜᱟᱱᱚᱜᱼᱟ ᱟᱴᱷᱨᱚ ᱠᱷᱚᱡ ᱪᱮᱛᱟᱱ ᱤᱧᱟᱹᱜ ᱦᱩᱭᱩᱜᱼᱟ ᱠᱩᱲᱤ ᱠᱷᱩᱞᱟᱹᱣ ᱫᱟᱲᱮᱭᱟᱜᱟᱹᱧ ᱛᱚ ᱤᱧ ᱮᱢᱟᱨᱡᱮᱱᱥᱤ ᱠᱟᱹᱢᱤᱨᱮᱧ ᱞᱟᱜᱟᱣᱟ ᱛᱚ ᱮᱢᱟᱨᱡᱮᱱᱥᱤᱧ ᱧᱟᱢ ᱫᱟᱲᱮᱭᱟᱜᱼᱟ ᱛᱚ ᱮᱢᱟᱨᱡᱮᱱᱥᱤ ᱢᱟᱱᱮ ᱤᱧ ᱫᱷᱚᱨᱚ ᱥᱟᱵ ᱠᱟᱜᱢᱮ ᱠᱚᱨᱟᱣᱫᱟ ᱢᱟᱱᱮ ᱵᱟᱨᱫᱤᱱ ᱯᱚᱨᱮ ᱧᱟᱢ ᱨᱩᱣᱟᱹᱲ ᱧᱟᱢ ᱫᱟᱲᱮᱭᱟᱜ ᱟᱹᱧ ᱟᱨ ᱠᱟᱹᱴᱤᱜ ᱜᱤᱫᱽᱨᱟᱹᱣᱟᱜ ᱠᱚᱨᱟᱣ ᱢᱟᱱᱮ ᱤᱥᱠᱩᱞ ᱠᱚᱨᱮ ᱱᱤᱛᱚᱝ ᱞᱟᱜᱟᱜ ᱠᱟᱱᱟ ᱩᱱᱠᱩᱣᱟᱜ ᱠᱚᱨᱟᱣ ᱫᱟᱲᱮᱭᱟᱜ ᱟᱹᱧ ᱦᱩᱭᱩᱜᱼᱟ ᱫᱚᱥ

ᱟᱪᱪᱷᱟ ᱴᱷᱤᱠ ᱜᱮᱭᱟ ᱛᱟᱦᱚᱞᱮ ᱤᱧᱟᱹᱜ ᱤᱧ ᱠᱚᱨᱟᱣᱟ ᱟᱨ ᱡᱮᱱᱚ ᱩᱥᱟᱹᱨᱟ ᱧᱚᱜ ᱤᱧ ᱧᱟᱢ ᱨᱩᱣᱟᱹᱲ ᱢᱟᱱᱮ ᱯᱟᱸᱪᱫᱤᱱ ᱯᱚᱨᱮ

ᱟᱪᱪᱷᱟ ᱴᱷᱤᱠ ᱜᱮᱭᱟ ᱛᱟᱦᱚᱞᱮ ᱛᱚ ᱛᱤᱦᱤᱧᱤᱧ ᱠᱚᱨᱟᱣᱟ ᱟᱨ ᱦᱤᱡᱩᱜ ᱥᱚᱢᱛᱮ ᱥᱮ ᱢᱚᱝᱜᱚᱞ ᱥᱮᱫ ᱦᱟᱸᱜ ᱤᱧ ᱪᱟᱞᱟᱜᱼᱟ ᱴᱷᱤᱠ ᱜᱮᱭᱟ ᱛᱟᱦᱚᱞᱮ